ᱤᱧᱟᱹᱜ ᱚᱠᱛᱚ ᱨᱮᱱᱟᱜ ᱡᱳᱜᱟᱲ ᱫᱚ ᱡᱮᱢᱚᱱ ᱤᱧ ᱨᱩᱣᱟᱹ ᱦᱟᱹᱥᱩᱭᱮᱱᱟ ᱱᱮᱥᱫᱚ ᱚᱱᱠᱟ ᱵᱟᱹᱧ ᱡᱳᱜᱟᱲ ᱥᱚᱜᱟᱲ ᱠᱟᱣᱫᱟ ᱚᱱᱟ ᱦᱚᱛᱮᱜ ᱛᱮ ᱚᱱᱟ ᱦᱚᱛᱮᱜ ᱛᱮ ᱟᱫᱷᱟ ᱫᱤᱱᱨᱮ ᱪᱟᱵᱟᱭᱮᱱ ᱛᱟᱞᱮᱭᱟ ᱡᱚᱢᱟᱜ ᱟᱫᱚ ᱜᱩᱦᱩᱢ ᱠᱚᱦᱚᱸᱞᱮ ᱪᱟᱥ ᱠᱮᱭᱟ ᱛᱚ ᱟᱫᱚ ᱚᱱᱟ ᱠᱚᱜᱮ ᱯᱤᱴᱷᱟᱹ ᱵᱟᱲᱟ ᱠᱟᱛᱮᱜ ᱚᱱᱟ ᱠᱚᱜᱮ ᱡᱚᱢ ᱵᱟᱲᱟ ᱠᱟᱛᱮᱜ ᱞᱮ ᱤᱭᱟᱹᱭᱟ ᱛᱟᱦᱮᱱᱟ